ᱛᱷᱟᱱᱤᱛ ᱥᱚᱨᱠᱟᱨᱟᱜ ᱨᱤᱠᱟᱹ ᱥᱮ ᱟᱹᱨᱤ ᱡᱟᱸᱦᱟ ᱵᱤᱨᱵᱷᱩᱢ ᱦᱚᱱᱚᱛᱨᱮ ᱚᱞ ᱪᱷᱟᱫᱽᱨᱟᱣ ᱮ ᱮᱥᱮᱨ ᱟᱠᱟᱫᱟ ᱱᱚᱣᱟ ᱨᱤᱠᱟᱹ ᱥᱮ ᱟᱹᱨᱤ ᱠᱚ ᱦᱚᱱᱚᱛ ᱨᱮᱭᱟᱜ ᱥᱟᱱᱟᱢᱟᱜ ᱩᱛᱱᱟᱹᱣ ᱥᱮ ᱵᱟᱹᱲᱛᱤ ᱛᱮ ᱪᱮᱫ ᱞᱮᱠᱟᱭ ᱮᱥᱮᱨ ᱠᱟᱫᱟ ᱦᱚᱱᱚᱛ ᱨᱮᱭᱟᱜ ᱥᱚᱨᱠᱟᱨᱤ ᱚᱯᱷᱤᱥ ᱠᱚ ᱡᱟᱸᱦᱟᱨᱮ ᱯᱚᱨᱤᱥᱮᱵᱟ ᱧᱟᱢ ᱚᱱᱟ ᱵᱟᱵᱚᱫ ᱟᱢ ᱪᱮᱫ ᱮᱢ ᱢᱮᱱᱟ ᱥᱚᱨᱠᱟᱨᱟᱜ ᱯᱨᱚᱡᱮᱠᱴ ᱟᱨ ᱠᱟᱹᱨᱤ ᱡᱟᱸᱦᱟ ᱫᱚ ᱩᱛᱱᱟᱹᱣ ᱟᱨ ᱟᱨ ᱯᱷᱟᱨᱟᱠ ᱨᱮᱭᱟᱜ ᱮ ᱮᱥᱮᱨᱟ ᱠᱟᱹᱣᱰᱤ ᱟᱹᱨᱤ ᱩᱛᱱᱟᱹᱣ